ᱟᱵᱚ ᱢᱟᱹᱱᱢᱤ ᱢᱟ ᱡᱟᱦᱟ ᱦᱚᱲᱚᱢᱚ ᱨᱮ ᱨᱩᱭᱟᱜ ᱟᱡᱟᱨ ᱛᱟᱸᱦᱮᱱ ᱛᱟᱵᱚᱱᱟ ᱚᱱᱟ ᱜᱮ ᱵᱷᱟᱜᱤ ᱴᱷᱤᱠ ᱴᱷᱟᱠ ᱢᱚᱛᱚᱱ ᱪᱤᱠᱤᱥᱟ ᱦᱩᱭ ᱯᱮ ᱦᱩᱭ ᱚᱪᱚ ᱦᱩᱭᱩᱜᱼᱟ ᱟᱫᱚ ᱪᱤᱠᱤᱥᱟ ᱡᱩᱫᱤ ᱵᱷᱟᱜᱤ ᱦᱩᱭᱩᱜᱼᱟ ᱢᱮᱱᱠᱷᱟᱱ ᱫᱚ ᱛᱤᱨᱞᱟᱹ ᱦᱚᱯᱚᱱ ᱠᱚᱣᱟᱜ ᱡᱚᱛᱚᱭᱟᱜ ᱜᱮ ᱢᱟᱱᱟᱣ ᱵᱟᱛᱟᱣ ᱴᱷᱤᱠ ᱴᱷᱟᱠᱛᱮ ᱦᱩᱭᱩᱜᱼᱟ